ᱥᱮᱪᱮᱫ ᱛᱟᱞᱟᱛᱮ ᱞᱟᱠᱜᱪᱟᱨ ᱫᱚ ᱞᱟᱦᱟ ᱥᱮᱡ ᱞᱟᱦᱟ ᱤᱫᱤᱜ ᱠᱟᱱᱟ ᱥᱟᱱᱛᱟᱲ ᱦᱚᱲ ᱠᱚᱣᱟᱜ ᱞᱟᱠᱪᱟᱨ ᱮᱱᱮᱡ ᱥᱮᱨᱮᱧ ᱠᱚ ᱞᱟᱹᱭ ᱪᱟᱞ ᱥᱮ ᱧᱮᱞ ᱟᱹᱜᱩ ᱟᱨ ᱟᱸᱡᱚᱢ ᱟᱹᱜᱩ ᱛᱟᱞᱟ ᱛᱮ ᱵᱚᱱ ᱪᱮᱫ ᱮᱫᱟ ᱥᱮᱪᱮᱫ ᱛᱟᱞᱟᱛᱮ ᱞᱟᱠᱪᱟᱨ ᱫᱚ ᱞᱟᱦᱟ ᱥᱮᱫ ᱞᱟᱦᱟ ᱤᱫᱤᱜ ᱠᱟᱱᱟ ᱪᱮᱫᱟᱜ ᱥᱮᱪᱮᱫ ᱵᱮᱜᱚᱨ ᱫᱚ ᱪᱮᱫ ᱦᱚᱸ ᱵᱟᱝ ᱦᱩᱭ ᱫᱟᱲᱮᱭᱟᱜᱼᱟ ᱚᱱᱟᱛᱮ ᱥᱮᱪᱮᱫ ᱛᱟᱞᱟᱛᱮ ᱞᱟᱠᱪᱟᱨ ᱞᱟᱦᱟ ᱥᱮᱫ ᱞᱟᱦᱟ ᱤᱫᱤᱜ ᱠᱟᱱᱟ